ᱦᱮᱸ ᱦᱮᱞᱳ ᱦᱮᱸ ᱞᱟᱹᱭ ᱫᱟᱞᱤᱧ ᱪᱮᱫ ᱫᱚᱨᱠᱟᱨ ᱵᱮᱱ ᱞᱟᱹᱭᱮᱫ ᱛᱟᱦᱮᱱᱟ ᱦᱮᱸ ᱞᱟᱜᱟᱜ ᱛᱟᱵᱮᱱᱟ ᱟᱫᱷᱟᱨ ᱡᱮᱨᱚᱠᱥ ᱯᱮᱱ ᱠᱟᱨᱰ ᱡᱮᱨᱚᱠᱥ ᱵᱳᱴᱟᱨ ᱡᱮᱨᱚᱠᱥ ᱟᱨ ᱯᱮ ᱠᱚᱯᱤ ᱪᱷᱚᱵᱤ ᱟᱨ ᱡᱮᱨᱚᱠᱥ ᱠᱚᱫᱚ ᱡᱚᱛᱚ ᱯᱚᱨᱤᱥᱠᱟᱨ ᱥᱟᱹᱦᱤᱡ ᱦᱩᱭᱩᱜ ᱢᱟ ᱯᱷᱳᱴᱳ ᱠᱚᱦᱚᱸ ᱵᱷᱟᱹᱜᱤᱧᱚᱜ ᱦᱩᱭᱩᱜ ᱢᱟ ᱵᱟᱝᱠᱷᱟᱱ ᱠᱮᱱᱥᱮᱞ ᱫᱟᱲᱮ ᱟᱛᱟᱵᱮᱱᱟ ᱟᱨ ᱡᱟᱦᱟᱱᱟᱜ ᱵᱮᱱ ᱵᱟᱲᱟᱭᱟ ᱟᱨ ᱞᱟᱹᱭ ᱫᱟᱞᱤᱧ ᱡᱟᱦᱟᱱᱟᱜ ᱠᱩᱠᱞᱤ ᱛᱮᱱᱟᱜ ᱢᱮᱱᱟᱜ ᱛᱟᱵᱮᱱᱟ ᱦᱮᱸ ᱧᱟᱢ ᱫᱟᱲᱮᱭᱟᱜ ᱜᱮᱭᱟᱵᱤᱱ ᱟᱞᱮᱭᱟᱜ ᱱᱚᱣᱟ ᱵᱮᱝᱠ ᱠᱷᱚᱱᱟᱜ ᱞᱳᱱ ᱠᱚᱞᱮ ᱮᱢᱚᱜ ᱜᱮᱭᱟ ᱟᱵᱤᱱᱟᱜ ᱠᱤ ᱟᱞᱮᱭᱟᱜ ᱱᱚᱣᱟ ᱵᱮᱝᱠᱨᱮ ᱞᱟᱦᱟ ᱮᱠᱟᱩᱱᱴ ᱛᱟᱦᱮᱸ ᱠᱟᱱᱟ ᱦᱳᱭ ᱡᱚᱫᱤ ᱞᱟᱦᱟᱛᱮ ᱠᱷᱩᱞᱟᱹᱣ ᱛᱟᱦᱮᱸ ᱠᱟᱱ ᱛᱟᱵᱤᱱᱟ ᱛᱟᱦᱚᱞᱮ ᱟᱫᱚ ᱱᱟᱣᱟ ᱮᱠᱟᱩᱱᱴ ᱱᱚᱣᱟ ᱵᱮᱝᱠᱨᱮ ᱵᱟᱝ ᱵᱮᱱ ᱠᱷᱩᱞᱟᱹᱣ ᱫᱟᱲᱮᱭᱟᱜᱼᱟ ᱟᱨᱠᱤ ᱛᱟᱦᱚᱞᱮ ᱟᱹᱜᱩᱭᱵᱤᱱ ᱚᱱᱟ ᱰᱩᱠᱩᱢᱮᱱᱴ ᱠᱚ ᱦᱳᱭᱳᱜ ᱛᱟᱵᱤᱱᱟ ᱤᱱᱟᱹ ᱠᱷᱟᱱᱜᱮ ᱦᱮᱸ ᱴᱷᱤᱠ ᱜᱮᱭᱟ ᱛᱟᱦᱚᱞᱮ ᱢᱟ